ᱡᱟᱦᱟᱱᱟᱜ ᱱᱚᱜᱼᱚᱭ ᱟᱵᱚ ᱟᱭᱩᱨᱵᱮᱫᱤᱠ ᱨᱟᱱ ᱵᱟᱝ ᱵᱩᱨᱩ ᱨᱮᱭᱟᱜ ᱨᱮᱦᱮᱫ ᱥᱮᱸᱫᱮᱫ ᱨᱟᱱ ᱵᱚ ᱢᱮᱱᱮᱫ ᱚᱱᱟ ᱫᱚ ᱵᱚᱱ ᱵᱟᱲᱟᱭ ᱜᱮᱭᱟ ᱱᱚᱣᱟ ᱨᱩᱣᱟᱹᱜ ᱠᱚᱨᱮ ᱦᱚᱸᱵᱚᱱ ᱡᱚᱢ ᱵᱟᱲᱟᱭᱮᱫ ᱜᱮᱭᱟ ᱱᱚᱝᱠᱟ ᱢᱮᱞᱮᱨᱤᱭᱟᱹ ᱨᱩᱣᱟᱹ ᱠᱚᱨᱮ ᱦᱚᱸ ᱵᱩᱨᱩ ᱨᱮ ᱧᱟᱢᱚᱜ ᱜᱮᱭᱟ ᱥᱟᱯᱟᱨᱚᱢ ᱢᱮᱱᱛᱮ ᱠᱚ ᱢᱮᱛᱟᱜᱼᱟ ᱥᱟᱯᱟᱨᱚᱢ ᱥᱟᱠᱟᱢ ᱚᱱᱟ ᱦᱚᱸ ᱦᱚᱛ ᱠᱟᱛᱮ ᱠᱚ ᱡᱚᱢᱟ ᱟᱨ ᱚᱱᱟ ᱛᱮᱦᱚᱸ ᱠᱚ ᱵᱮᱥᱚᱜ ᱠᱟᱱ ᱜᱮᱭᱟ ᱢᱮᱞᱮᱨᱤᱭᱟᱹ ᱨᱩᱣᱟᱹ ᱠᱚᱦᱚᱸ ᱪᱟᱵᱟᱜ ᱠᱟᱱ ᱜᱮᱭᱟ ᱟᱨ ᱱᱚᱜᱼᱚᱭ ᱡᱟᱦᱟᱸ ᱡᱟᱹᱲᱤ ᱠᱚ ᱢᱮᱱᱟ ᱟᱞᱟᱝ ᱠᱚᱨᱮ ᱠᱚ ᱜᱷᱟᱣᱚᱜᱼᱟ ᱟᱨ ᱵᱟᱝ ᱞᱩᱴᱤ ᱠᱚᱨᱮ ᱠᱚ ᱜᱷᱟᱣ ᱠᱚᱜᱼᱟ ᱫᱟᱠᱟ ᱜᱮ ᱵᱟᱭ ᱥᱤᱵᱤᱞᱟ ᱫᱟᱠᱟ ᱵᱟᱢ ᱡᱚᱢ ᱫᱟᱲᱮᱭᱟᱜᱼᱟ ᱚᱱᱟ ᱞᱟᱹᱜᱤᱫ ᱫᱚ ᱢᱮᱱᱟᱜᱼᱟ ᱱᱟᱹᱲᱤ ᱢᱩᱨᱜᱟᱹ ᱚᱱᱟ ᱫᱚ ᱢᱤᱫᱴᱟᱝ ᱫᱟᱨᱮ ᱠᱟᱱᱟ ᱱᱟᱹᱲᱤ ᱢᱩᱨᱜᱟᱹ ᱫᱟᱨᱮ ᱚᱱᱟ ᱦᱚᱸᱠᱚ ᱡᱚᱢ ᱞᱮᱠᱷᱟᱱ ᱪᱟᱵᱟᱜ ᱜᱮᱭᱟ ᱟᱨ ᱵᱟᱝᱠᱷᱟᱱ ᱫᱚᱠᱚ ᱢᱮᱱᱟ ᱨᱤᱫ ᱠᱟᱛᱮ ᱚᱱᱮ ᱨᱟᱦᱮᱲ ᱥᱟᱠᱟᱢ ᱨᱟᱦᱮᱲ ᱥᱟᱠᱟᱢ ᱨᱤᱫ ᱠᱟᱛᱮ ᱧᱩᱭ ᱢᱮ ᱚᱱᱟ ᱛᱮᱦᱚᱸ ᱪᱟᱵᱟᱜ ᱜᱮᱭᱟ ᱟᱨᱦᱚᱸ ᱟᱨ ᱢᱤᱫᱴᱟᱝ ᱢᱮᱱᱟᱜᱼᱟ ᱚᱱᱟ ᱡᱟᱹᱰᱤ ᱨᱟᱱ ᱫᱚ ᱜᱟᱹᱭ ᱠᱟᱹᱥᱟᱹᱨᱤ ᱚᱱᱟ ᱫᱚ ᱟᱲᱮ ᱠᱚᱨᱮ ᱜᱮ ᱰᱷᱮᱨ ᱫᱚ ᱛᱟᱦᱮᱱᱟ ᱵᱩᱨᱩ ᱠᱚᱨᱮ ᱦᱚᱸ ᱚᱱᱠᱟ ᱫᱚ ᱛᱟᱦᱮᱸ ᱵᱟᱲᱟᱜ ᱜᱮᱭᱟ ᱚᱱᱟ ᱜᱟᱹᱭ ᱠᱟᱹᱥᱟᱹᱨᱤ ᱦᱚᱸ ᱨᱤᱫ ᱠᱟᱛᱮ ᱧᱩᱭ ᱢᱮ ᱟᱨ ᱵᱟᱠᱷᱟᱱ ᱫᱚ ᱚᱱᱠᱟ ᱜᱚᱴᱟ ᱛᱮᱦᱚᱸ ᱮᱠᱷᱮᱱ ᱥᱟᱠᱟᱢ ᱛᱚᱜᱚᱡ ᱢᱮ ᱚᱱᱟ ᱛᱮᱦᱚᱸ ᱪᱟᱵᱟᱜ ᱜᱮᱭᱟ ᱡᱟᱹᱰᱤ ᱨᱟᱱ ᱫᱚ ᱚᱱᱟ ᱡᱟᱹᱰᱤ ᱪᱟᱵᱟᱭᱮᱱ ᱠᱷᱟᱱ ᱫᱚ ᱫᱟᱠᱟ ᱥᱤᱵᱤᱞᱟ ᱟᱨ ᱵᱟᱠᱷᱟᱱ ᱫᱚ ᱫᱟᱠᱟ ᱜᱮ ᱵᱟᱢ ᱡᱚᱢ ᱫᱟᱲᱮᱭᱟᱜᱼᱟ ᱨᱚᱡᱽ ᱜᱮ ᱵᱟᱝ ᱦᱤᱡᱩᱜᱼᱟ ᱫᱟᱠᱟ ᱡᱚᱢ ᱵᱟᱠᱷᱨᱟ ᱦᱚᱸ